ᱤᱧ ᱡᱟᱦᱟᱧ ᱠᱟᱹᱢᱤᱭᱟᱠᱟᱜᱼᱟ ᱡᱟᱦᱟᱸᱭ ᱚᱠᱛᱚᱧ ᱮᱢ ᱠᱟᱜᱼᱟ ᱚᱱᱟ ᱚᱠᱛᱚ ᱮᱢ ᱵᱷᱤᱛᱨᱤ ᱨᱮᱫᱚ ᱤᱧᱟᱹᱜ ᱱᱚᱣᱟᱜᱮ ᱡᱟᱹᱥᱛᱤ ᱨᱟᱹᱥᱠᱟᱹ ᱨᱮᱱᱟᱝ ᱫᱚ ᱠᱟᱛᱷᱟ ᱫᱚ ᱤᱧ ᱛᱟᱞᱟᱨᱮ ᱟᱹᱰᱤ ᱡᱳᱨᱤᱧ ᱠᱚᱢ ᱡᱳᱨ ᱞᱮᱱᱟ ᱵᱨᱮᱱ ᱪᱮᱛᱟᱱ ᱨᱮ ᱟᱨ ᱨᱩᱣᱟᱹ ᱦᱟᱹᱥᱩ ᱪᱮᱛᱟᱱ ᱨᱮ ᱱᱚᱣᱟ ᱠᱷᱚᱱ ᱫᱩᱜᱩᱜ ᱞᱟᱹᱜᱤᱫ ᱛᱮ ᱢᱤᱫᱴᱟᱝ ᱢᱤᱫᱴᱟᱝ ᱴᱟᱴᱟ ᱡᱟᱢᱥᱮᱫᱽᱯᱩᱨ ᱚᱸᱰᱮ ᱢᱤᱫᱴᱟᱝ ᱯᱚᱱᱰᱤᱛ ᱨᱟᱹᱜᱷᱩᱱᱟᱛ ᱢᱩᱨᱢᱩ ᱢᱚᱦᱚᱞ ᱢᱟᱰᱣᱟ ᱢᱤᱫᱴᱟᱝ ᱡᱟᱦᱟᱸ ᱜᱟᱶᱛᱟ ᱢᱮᱱᱟᱜᱼᱟ ᱚᱱᱟ ᱜᱟᱶᱛᱟ ᱨᱮ ᱤᱧᱤᱧ ᱪᱟᱞᱟᱣᱮᱱᱟ ᱤᱧᱟᱹᱜ ᱫᱩᱠ ᱤᱧ ᱞᱟᱹᱭ ᱠᱮᱜᱼᱟ ᱫᱩᱠ ᱤᱧ ᱞᱟᱹᱭ ᱠᱮᱜ ᱠᱷᱟᱱ ᱫᱤᱭᱮ ᱚᱸᱰᱮ ᱠᱷᱚᱱ ᱢᱮᱱᱟᱜᱼᱟ ᱴᱷᱤᱠ ᱟᱵᱚᱣᱟᱜ ᱜᱩᱨᱩ ᱵᱚᱱ ᱪᱮᱫ ᱞᱮᱠᱟ ᱜᱩᱨᱩ ᱦᱚᱨ ᱛᱮᱢ ᱥᱮᱱᱚᱜ ᱠᱷᱟᱱ ᱫᱚᱢ ᱱᱟᱯᱟᱭᱚᱜᱼᱟ ᱟᱫᱚ ᱚᱱᱟ ᱦᱚᱨ ᱠᱚ ᱞᱟᱹᱭ ᱟᱹᱫᱤᱧᱟ ᱴᱷᱤᱠ ᱜᱮᱭᱟ ᱟᱫᱚ ᱚᱱᱟ ᱦᱚᱨ ᱞᱮᱠᱟᱛᱮ ᱤᱧᱤᱧ ᱛᱟᱲᱟᱢ ᱠᱮᱜᱼᱟ ᱛᱳ ᱚᱱᱟ ᱞᱮᱠᱟᱛᱤᱧ ᱛᱟᱲᱟᱢ ᱠᱮᱜ ᱠᱷᱟᱱ ᱫᱚ ᱤᱧᱟᱹᱜ ᱡᱟᱦᱟᱸ ᱱᱟᱦᱟᱜ ᱵᱟᱹᱲᱤᱡ ᱛᱟᱦᱮᱸ ᱠᱟᱱᱟ ᱜᱷᱟᱨᱚᱸᱡᱽ ᱨᱮ ᱛᱟᱦᱮᱸ ᱠᱟᱱᱟ ᱤᱧᱟᱹᱜ ᱦᱚᱲᱢᱚ ᱨᱮ ᱛᱟᱦᱮᱸ ᱠᱟᱱᱟ ᱚᱱᱟ ᱠᱚᱫᱚ ᱟᱹᱰᱤ ᱜᱟᱱ ᱥᱩᱫᱷᱟᱹᱨ ᱮᱱᱟ ᱟᱫᱚ ᱚᱱᱟ ᱦᱤᱥᱟᱹᱵ ᱛᱮ ᱜᱩᱨᱩ ᱫᱚ ᱱᱤᱛᱚᱜ ᱦᱚᱸ ᱡᱟᱦᱟᱸᱭ ᱜᱩᱨᱩ ᱥᱩᱢᱩᱝ ᱫᱚ ᱵᱟᱝᱟ ᱩᱱᱤ ᱵᱚᱸᱜᱟ ᱞᱮᱠᱟ ᱦᱚᱸ ᱢᱟᱱᱚᱛᱮ ᱠᱟᱱᱟ ᱫᱤᱱ ᱦᱤᱞᱳᱜ ᱩᱱᱤ ᱞᱟᱹᱜᱤᱫ ᱛᱮ ᱜᱚᱰ ᱡᱚᱦᱟᱨ ᱦᱩᱭᱩᱜ ᱠᱟᱱᱟ ᱚᱱᱟ ᱛᱟᱭᱚᱢ ᱛᱟᱭᱚᱢ ᱛᱮ ᱡᱟᱦᱟᱸ ᱤᱧᱫᱚ ᱚᱞ ᱪᱤᱠᱤ ᱡᱟᱦᱟᱸ ᱱᱟᱦᱟᱜ ᱪᱷᱟᱨᱟᱣ ᱯᱟᱥᱱᱟᱣ ᱠᱟᱹᱢᱤᱨᱮ ᱤᱧ ᱴᱨᱟᱵᱮᱞ ᱴᱨᱟᱭᱵᱮᱞ ᱠᱟᱞᱪᱟᱨᱟᱞ ᱥᱳᱥᱟᱭᱴᱤ ᱡᱟᱢᱥᱮᱫᱽᱯᱩᱨ ᱯᱟᱦᱴᱟ ᱠᱷᱚᱱ ᱠᱟᱹᱢᱤᱧ ᱧᱟᱢ ᱠᱮᱫᱼᱟ ᱚᱱᱟ ᱨᱮ ᱡᱟᱦᱟᱸ ᱥᱮᱱᱮᱪᱮᱫ ᱦᱩᱭᱩᱜ ᱛᱟᱦᱮᱸᱫ ᱴᱤ ᱥᱤ ᱥᱤ ᱨᱮ ᱚᱸᱰᱮ ᱩᱱᱟᱹᱜ ᱪᱮᱦᱨᱟ ᱡᱟᱭᱜᱟ ᱠᱟᱱᱟ ᱡᱟᱦᱟᱸᱭ ᱡᱮ ᱩᱱᱟᱹᱜ ᱥᱤᱱᱟᱹᱨᱤ ᱚᱱᱟ ᱪᱮᱦᱨᱟ ᱡᱟᱭᱜᱟ ᱚᱱᱟ ᱪᱮᱦᱨᱟ ᱡᱟᱭᱜᱟ ᱤᱧ ᱟᱹᱰᱤ ᱪᱮᱦᱨᱟ ᱤᱧ ᱤᱭᱟᱹ ᱠᱟᱹᱫᱤᱧᱟ ᱢᱟᱱᱮ ᱠᱟᱫᱤᱧᱟ ᱟᱨ ᱚᱱᱟᱨᱮ ᱡᱟᱦᱟᱸ ᱥᱮᱱᱮᱪᱮᱫ ᱧᱟᱢ ᱠᱟᱜᱼᱟ ᱚᱱᱟ ᱥᱮᱱᱮᱪᱮᱫ ᱤᱫᱤ ᱠᱟᱛᱮᱫ ᱱᱤᱛᱚᱝ ᱰᱷᱮᱹᱨ ᱛᱮᱫ ᱤᱧ ᱰᱮᱵᱷᱮᱞᱚᱯ ᱟᱠᱟᱱᱟ ᱚᱱᱟ ᱟᱹᱰᱤ ᱠᱩᱥᱤᱧ ᱵᱩᱡᱷᱟᱹᱣᱮᱜᱼᱟ